ᱦᱮᱸ ᱦᱮᱸ ᱜᱚᱢᱠᱮ ᱡᱚᱦᱟᱨ ᱜᱮ ᱟᱵᱤᱱ ᱜᱮ ᱪᱮᱫ ᱱᱚᱣᱟ ᱯᱷᱚᱥᱚᱞ ᱵᱤᱢᱟ ᱡᱳᱡᱚᱱᱟ ᱨᱤᱱᱤᱡ ᱛᱟᱵᱚ ᱢᱟᱨᱟᱝ ᱦᱚᱲ ᱦᱮᱸ ᱟᱫᱚ ᱟᱹᱞᱤᱧᱟᱜ ᱡᱟᱦᱟᱸ ᱢᱟᱲᱟᱝ ᱛᱟᱦᱮᱸ ᱠᱟᱱᱟ ᱚᱱᱟ ᱢᱟ ᱞᱤᱧ ᱟᱫ ᱟᱠᱟᱫᱼᱟ ᱱᱤᱛᱳᱜ ᱟᱹᱞᱤᱧ ᱡᱟᱦᱟᱸ ᱟᱛᱳᱛᱮ ᱵᱩᱜᱤᱼᱵᱟᱹᱲᱤᱡ ᱠᱷᱚᱵᱚᱨ ᱦᱚᱸ ᱵᱟᱞᱤᱧ ᱧᱟᱢ ᱫᱟᱲᱮᱭᱟᱜ ᱠᱟᱱᱟ ᱟᱠᱟᱨᱛᱮ ᱨᱮᱦᱚᱸ ᱟᱨ ᱪᱟᱥᱵᱟᱥ ᱨᱮᱱᱟᱜ ᱡᱟᱦᱟᱱᱟᱜ ᱦᱩᱭᱩᱜ ᱜᱮ ᱵᱟᱞᱤᱧ ᱧᱟᱢᱮᱫᱟ ᱮᱱᱠᱷᱟᱱ ᱫᱚ ᱚᱱᱟ ᱢᱟ ᱞᱤᱧ ᱟᱫ ᱟᱠᱟᱫᱼᱟ ᱛᱚᱵᱮ ᱮᱴᱟᱜᱟᱜ ᱞᱤᱧ ᱦᱟᱛᱟᱣ ᱟᱠᱟᱫᱼᱟ ᱚᱱᱟ ᱮᱴᱟᱜᱟᱜ ᱚᱱᱟᱨᱮ ᱠᱟᱜ ᱞᱟᱹᱜᱤᱫ ᱟᱞᱤᱧ ᱦᱩᱱᱟᱹᱝ ᱞᱤᱧ ᱟᱥᱟᱜ ᱠᱟᱱᱟ ᱪᱮᱠᱟᱛᱮ ᱡᱟᱦᱟᱱᱟᱜ ᱡᱚᱛᱚᱣᱟᱜ ᱨᱮᱜᱮ ᱦᱟᱱᱟ ᱛᱟᱦᱮᱸ ᱠᱟᱱᱟ ᱥᱮ ᱮᱱᱠᱷᱟᱱ ᱟᱹᱞᱤᱧ ᱠᱷᱚᱵᱚᱨ ᱧᱟᱢ ᱞᱟᱹᱜᱤᱫ ᱟᱹᱰᱤ ᱡᱳᱨᱞᱤᱧ ᱠᱚᱥᱴᱚᱜ ᱠᱟᱱᱟ ᱟᱫᱚ ᱫᱟᱭᱟ ᱠᱟᱛᱮᱫ ᱞᱤᱧ ᱢᱮᱱᱮᱫᱼᱟ ᱦᱩᱱᱟᱹᱝ ᱱᱚᱣᱟ ᱱᱟᱣᱟ ᱚᱱᱟ ᱨᱮᱵᱤᱱ ᱠᱟᱜᱼᱟ